ᱟᱵᱚ ᱥᱚᱨᱠᱟᱨ ᱠᱷᱚᱱ ᱟᱭᱢᱟ ᱨᱚᱠᱚᱢ ᱠᱟᱹᱢᱤ ᱠᱚ ᱮᱢ ᱵᱟᱲᱟᱣ ᱟᱠᱟᱱᱟ ᱟᱨ ᱦᱚᱸᱠᱚ ᱠᱟᱹᱢᱤᱭ ᱮᱫᱟ ᱚᱱᱟ ᱠᱚᱫᱚ ᱦᱩᱭᱩᱜ ᱠᱟᱱᱟ ᱮᱠᱥᱚ ᱫᱤᱱ ᱠᱟᱹᱢᱤ ᱟᱨᱦᱚᱸ ᱚᱠᱟ ᱚᱠᱟ ᱡᱟᱭᱜᱟ ᱠᱚᱨᱮᱪᱚ ᱜᱟᱹᱰᱭᱟᱹᱠᱚ ᱠᱩᱧ ᱠᱚᱠᱚ ᱵᱮᱱᱟᱣ ᱮᱫᱟ ᱟᱫᱚ ᱚᱸᱰᱮ ᱠᱟᱹᱢᱤ ᱠᱟᱛᱮᱫ ᱜᱮ ᱦᱚᱲᱠᱚᱫᱚ ᱯᱚᱭᱥᱟᱭ ᱫᱟᱠᱚ ᱟᱨᱦᱚᱸ ᱟᱨᱦᱚᱸ ᱟᱨᱚ ᱟᱹᱰᱤ ᱟᱭᱢᱟ ᱞᱟᱦᱟᱜ ᱠᱟᱱᱟ ᱠᱚ ᱚᱱᱟᱠᱚ ᱠᱟᱹᱢᱤ ᱵᱟᱲᱟ ᱠᱟᱛᱮᱫ